ᱦᱮᱞᱳ ᱦᱮᱸ ᱡᱚᱦᱟᱨ ᱜᱮ ᱚᱠᱚᱭ ᱫᱩᱢᱠᱟ ᱠᱷᱚᱱᱟᱜ ᱦᱳᱭ ᱦᱮᱸ ᱪᱟᱥᱼᱵᱟᱥ ᱜᱮᱭᱟᱞᱮ ᱢᱟᱹᱭ ᱟᱞᱮ ᱥᱟᱹᱨᱟᱹᱭᱠᱮᱞᱞᱟ ᱡᱮᱞᱟ ᱨᱮ ᱦᱳᱲᱳ ᱠᱚᱫᱚ ᱵᱚᱪᱷᱚᱨ ᱫᱤᱱ ᱨᱮ ᱢᱤᱫ ᱫᱷᱟᱣ ᱜᱮ ᱪᱟᱥ ᱪᱟᱥᱚᱜᱚᱜᱼᱟ ᱢᱟᱹᱭ ᱱᱚᱜᱼᱚᱭ ᱡᱷᱮᱸᱴ ᱵᱚᱸᱜᱟ ᱛᱮ ᱮᱨ ᱮᱦᱚᱵᱚᱜᱼᱟ ᱟᱨ ᱱᱚᱣᱟ ᱢᱟ ᱵᱚᱨᱥᱟ ᱡᱟᱦᱟᱸ ᱞᱮᱠᱟ ᱚᱱᱠᱟ ᱦᱳᱲᱳ ᱦᱩᱭᱩᱜᱼᱟ ᱛᱟᱞᱮ ᱫᱟᱜ ᱠᱚᱢᱟ ᱠᱚᱱᱴᱳᱞ ᱤᱫᱤᱭᱮᱜᱼᱟ ᱱᱮᱛᱟᱨ ᱥᱚᱢᱚᱭ ᱨᱮ ᱵᱟᱭ ᱫᱟᱜ ᱮᱜᱼᱟ ᱟᱨ ᱤᱱᱟᱹ ᱠᱚᱛᱮ ᱜᱮᱞᱮ ᱤᱱᱟᱹ ᱪᱟᱥ ᱠᱚᱛᱮ ᱜᱮᱞᱮ ᱡᱚᱢ ᱠᱩᱞᱭᱟᱹᱜ ᱠᱟᱱᱟ ᱟᱞᱮ ᱛᱮᱜᱮ ᱪᱟᱥ ᱦᱚᱸ ᱟᱨ ᱫᱚᱞᱮ ᱪᱟᱥ ᱜᱮᱭᱟ ᱟᱨ ᱥᱚᱢᱚᱭ ᱨᱮ ᱵᱟᱞᱮ ᱫᱟᱲᱮᱭᱟᱜ ᱠᱷᱟᱱ ᱟᱹᱪᱩ ᱠᱚᱣᱟᱞᱮ ᱟᱛᱳ ᱚᱲᱟᱜ ᱨᱮᱱ ᱜᱮ ᱵᱟᱦᱨᱮ ᱠᱷᱚᱱᱜᱮ ᱵᱟᱞᱮ ᱟᱹᱜᱩ ᱠᱚᱣᱟ ᱤᱨᱻ ᱟᱞᱮ ᱵᱟᱝ ᱫᱟᱲᱮ ᱞᱮᱠᱟᱞᱮ ᱵᱩᱡᱷᱟᱹᱣ ᱠᱷᱟᱱᱞᱮ ᱢᱤᱫ ᱵᱟᱨ ᱦᱚᱲᱞᱮ ᱟᱹᱪᱩ ᱠᱚᱜᱮᱭᱟ ᱡᱩᱫᱤ ᱵᱤᱞᱤ ᱵᱟᱹᱲᱛᱤ ᱩᱛᱟᱹᱨᱚᱜᱼᱟ ᱦᱳᱲᱳ ᱠᱚ ᱤᱨᱻ ᱤᱨᱻ ᱛᱮ ᱮᱱᱠᱷᱟᱱ ᱫᱚ ᱟᱹᱪᱩ ᱵᱟᱲᱟ ᱦᱩᱭᱩᱜ ᱜᱮᱭᱟ ᱦᱳᱭ ᱫᱟᱹᱞ ᱠᱚᱦᱚᱸ ᱪᱟᱥ ᱵᱟᱲᱟ ᱦᱩᱭᱩᱜ ᱜᱮᱭᱟ ᱱᱚᱛᱮ ᱫᱚ ᱟᱞᱮ ᱡᱮᱞᱟ ᱨᱮᱢᱟ ᱦᱳᱲᱳ ᱥᱟᱶᱛᱮ ᱫᱟᱹᱞ ᱦᱚᱸᱞᱮ ᱤᱭᱟᱹ ᱭᱟ ᱦᱳᱲᱳ ᱠᱚ ᱚᱱᱟ ᱤᱨᱚᱜ ᱢᱟᱲᱟᱝ ᱜᱮᱞᱮ ᱟᱥᱮ ᱟᱨ ᱚᱱᱟ ᱜᱮᱞᱮ ᱵᱤᱞᱤ ᱚᱠᱛᱚ ᱨᱮ ᱚᱱᱟ ᱵᱷᱤᱛᱨᱤ ᱨᱮ ᱠᱟᱹᱥᱟᱹᱨᱤ ᱠᱚᱞᱮ ᱮᱨᱻ ᱠᱟᱜᱼᱟ ᱟᱨ ᱚᱱᱟ ᱯᱷᱟᱹᱜᱩᱱ ᱵᱚᱸᱜᱟ ᱞᱮ ᱛᱩᱫᱟ ᱚᱱᱟ ᱫᱟᱹᱞ ᱢᱤᱫᱴᱤᱡ ᱦᱩᱭᱱᱟ ᱨᱟᱦᱮᱲ ᱠᱚᱫᱚ ᱜᱳᱰᱟᱨᱮ ᱥᱤ ᱠᱟᱛᱮ ᱮᱨ ᱟᱞᱮ ᱨᱟᱢᱲᱟ ᱠᱚ ᱦᱩᱭ ᱮᱱᱟ ᱢᱩᱠ ᱠᱚ ᱢᱟᱹᱥᱨᱤ ᱠᱚ ᱚᱱᱟ ᱠᱚᱫᱚ ᱜᱚᱰᱟᱨᱮ ᱟᱨ ᱛᱟᱨᱟ ᱦᱚᱲ ᱠᱚᱦᱚᱸ ᱢᱟᱹᱥᱨᱤ ᱠᱚᱦᱚᱸ ᱦᱳᱲᱳ ᱵᱷᱤᱛᱨᱤ ᱨᱮᱜᱮ ᱠᱚ ᱮᱨᱻ ᱮᱜᱼᱟ ᱦᱳᱭ ᱜᱟᱱᱚᱜ ᱜᱮᱭᱟ ᱚᱱᱟ ᱦᱚᱸ ᱱᱚᱣᱟ ᱥᱚᱵᱽᱡᱤ ᱠᱚᱫᱚ ᱪᱟᱥ ᱦᱩᱭᱩᱜ ᱠᱟᱱ ᱜᱮᱭᱟ ᱜᱟᱹᱫᱷᱟᱹᱨᱤ ᱠᱚ ᱚᱱᱟᱫᱚ ᱵᱟᱹᱫᱽ ᱠᱚᱨᱮ ᱦᱚᱸ ᱦᱳᱲᱳ ᱠᱚ ᱨᱟᱠᱟᱵᱽ ᱥᱟᱢᱴᱟᱣ ᱵᱟᱲᱟ ᱠᱟᱛᱮ ᱜᱟᱹᱫᱷᱟᱹᱨᱤ ᱠᱚ ᱦᱩᱭ ᱮᱱᱟ ᱪᱮᱫ ᱮᱢ ᱞᱟᱹᱭᱮᱫᱟ ᱡᱟᱦᱟᱸ ᱞᱮᱠᱟ ᱫᱟᱜ ᱵᱮᱵᱚᱥᱛᱷᱟ ᱟᱨ ᱯᱩᱠᱷᱨᱤ ᱚᱱᱟ ᱞᱟᱛᱟᱨ ᱠᱚᱨᱮ ᱵᱟᱠᱷᱟᱱ ᱫᱟᱜ ᱚᱠᱟᱮᱢ ᱧᱟᱢᱟ ᱫᱟᱜ ᱵᱟᱝᱠᱷᱟᱱ ᱟᱲᱟᱜ ᱢᱟ ᱵᱟᱭ ᱦᱟᱨᱟᱜᱼᱟ ᱚᱱᱠᱟ ᱜᱟᱹᱫᱷᱟᱹᱨᱤ ᱟᱲᱟᱜ ᱠᱚ ᱯᱟᱞᱚᱠ ᱟᱲᱟᱜ ᱠᱚ ᱢᱤᱛᱷᱤ ᱟᱲᱟᱜ ᱠᱚ ᱦᱳᱭ ᱪᱟᱥ ᱫᱚ ᱦᱩᱭᱩᱜ ᱜᱮᱭᱟ ᱪᱟᱹᱥᱤ ᱫᱚ ᱢᱟᱹᱭ ᱵᱟᱢ ᱪᱟᱥ ᱞᱮᱱᱠᱷᱟᱱ ᱟᱯᱮ ᱥᱮᱫ ᱫᱚ ᱱᱚᱣᱟ ᱠᱚᱫᱚ ᱪᱟᱥ ᱵᱟᱝ ᱦᱩᱭᱩᱜᱼᱟ ᱦᱮᱸ ᱦᱳᱭ ᱱᱚᱣᱟ ᱥᱟᱹᱨᱟᱹᱭᱠᱮᱞᱞᱟ ᱡᱮᱞᱟ ᱨᱮᱫᱚ ᱪᱟᱥ ᱫᱚ ᱦᱩᱭᱩᱜ ᱜᱮᱭᱟ ᱟᱨ ᱥᱚᱢᱚᱭ ᱠᱚᱯᱮ ᱧᱟᱢ ᱠᱷᱟᱱ ᱫᱩᱢᱠᱟ ᱡᱮᱞᱟ ᱠᱷᱚᱱ ᱥᱟᱹᱨᱟᱹᱭᱠᱮᱞᱞᱟ ᱡᱮᱞᱟ ᱪᱟᱥ ᱧᱮᱞ ᱛᱚᱵᱮ ᱠᱷᱟᱱ ᱦᱤᱡᱩᱜ ᱯᱮ ᱦᱳᱭ ᱧᱮᱞ ᱟᱹᱜᱩᱭ ᱯᱮ ᱪᱮᱫ ᱞᱮᱠᱟ ᱱᱚᱛᱮ ᱱᱟᱜ ᱪᱟᱥᱼᱵᱟᱥ ᱦᱮᱸ ᱱᱚᱛᱮ ᱫᱚ ᱦᱳᱲᱳ ᱫᱚ ᱢᱤᱫ ᱫᱷᱟᱣ ᱜᱮ ᱪᱟᱥᱚᱜᱚᱜᱼᱟ ᱟᱨ ᱥᱚᱵᱽᱡᱤ ᱠᱚ ᱮᱢᱟᱱ ᱛᱮᱭᱟᱜ ᱦᱟᱱᱟ ᱱᱚᱣᱟ ᱡᱚᱛᱚᱣᱟᱜ ᱜᱮ ᱠᱟᱹᱡ ᱠᱟᱹᱡ ᱪᱟᱥ ᱟᱞᱮ ᱦᱳᱭ ᱛᱚᱵᱮ ᱦᱮᱸ ᱴᱷᱤᱠ ᱜᱮᱭᱟ ᱛᱚᱵᱮ ᱦᱮᱸ ᱴᱷᱤᱠ